ᱤᱧᱟᱹᱜ ᱛᱩᱞᱟᱹᱣ ᱯᱷᱮᱵᱟᱨᱮᱴ ᱪᱷᱚᱵᱤ ᱫᱚ ᱛᱟᱦᱮᱸ ᱞᱮᱱᱟ ᱤᱧ ᱠᱳᱞᱠᱟᱛᱟ ᱨᱮ ᱪᱟᱞᱟᱣ ᱠᱟᱛᱮ ᱟᱞᱤᱯᱩᱨ ᱨᱮ ᱟᱞᱤᱯᱩᱨ ᱪᱤᱲᱭᱟ ᱠᱷᱟᱱᱟ ᱨᱮ ᱠᱚᱭᱮᱠᱴᱤ ᱱᱤᱡᱮᱨ ᱯᱚᱪᱷᱚᱱᱫᱚ ᱪᱷᱩᱵᱤᱧ ᱛᱩᱞᱟᱹᱣ ᱞᱮᱫᱟ ᱠᱟᱨᱚᱱ ᱠᱟᱹᱴᱤᱡ ᱠᱷᱚᱡ ᱜᱮᱧ ᱯᱟᱲᱦᱟᱣ ᱞᱮᱱᱟ ᱵᱷᱩᱜᱳᱞ ᱨᱮ ᱡᱮ ᱪᱤᱲᱤᱭᱟ ᱠᱷᱟᱱᱟ ᱨᱮ ᱟᱭᱢᱟ ᱠᱤᱪᱷᱩ ᱠᱚ ᱧᱟᱢᱚᱜ ᱠᱟᱱᱟ ᱚᱱᱟᱛᱮ ᱟᱞᱮ ᱯᱚᱨᱤᱵᱟᱨ ᱥᱚᱦᱚ ᱛᱮᱞᱮ ᱪᱟᱞᱟᱣ ᱞᱮᱱᱟ ᱪᱟᱞᱟᱣ ᱠᱟᱛᱮ ᱟᱭᱢᱟ ᱠᱤᱪᱷᱩ ᱡᱩᱱᱛᱩ ᱡᱤᱵ ᱡᱩᱱᱛᱩ ᱞᱮ ᱧᱮᱞ ᱠᱮᱫ ᱠᱚᱣᱟ ᱵᱟᱜᱷ ᱥᱤᱝᱦᱚ ᱵᱟ ᱟᱭᱢᱟ ᱰᱷᱮᱨ ᱪᱮᱬᱮ ᱵᱤᱧ ᱠᱚᱜᱮ ᱚᱱᱟᱜᱮ ᱤᱧ ᱱᱤᱛᱚᱜ ᱚᱲᱟᱜ ᱨᱮ ᱡᱮ ᱥᱤᱨᱛᱤ ᱦᱤᱥᱟᱹᱵ ᱨᱮ ᱯᱷᱮᱨᱮᱢ ᱠᱟᱛᱮᱜ ᱤᱧ ᱫᱚᱦᱚᱣᱟᱠᱟᱜᱼᱟ ᱚᱱᱟ ᱜᱮ ᱢᱤᱫᱴᱮᱱ ᱤᱧᱟᱜ ᱯᱷᱮᱵᱟᱨᱮᱴ ᱥᱤᱨᱛᱤ ᱞᱮᱠᱟ ᱜᱮ ᱢᱮᱱᱟᱜᱼᱟ ᱠᱟᱨᱚᱱ ᱚᱱᱟ ᱤᱧᱟᱹᱜ ᱟᱭᱢᱟ ᱫᱤᱱ ᱨᱮᱱᱟᱜ ᱤᱪᱷᱟᱹ ᱛᱟᱦᱮᱸ ᱞᱮᱱᱟ ᱡᱮ ᱪᱤᱲᱭᱟ ᱠᱷᱟᱱᱟ ᱨᱮ ᱪᱟᱞᱟᱣ ᱠᱟᱛᱮ ᱧᱮᱞᱟ ᱪᱮᱫ ᱪᱮᱫ ᱠᱚ ᱢᱮᱱᱟᱜᱼᱟ ᱟᱨ ᱡᱚᱛᱚ ᱦᱚᱲ ᱚᱲᱟᱜ ᱨᱮᱱ ᱦᱚᱧ ᱧᱮᱞ ᱚᱪᱚ ᱠᱮᱫ ᱠᱚᱣᱟ ᱛᱚ ᱚᱱᱟ ᱤᱭᱟᱹ ᱠᱟᱛᱮ ᱯᱷᱳᱴᱚ ᱢᱚᱡᱽ ᱮᱠ ᱢᱤᱫᱴᱮᱱ ᱥᱤᱨᱛᱤ ᱞᱮ ᱫᱚᱦᱚ ᱟᱠᱟᱜᱼᱟ ᱪᱷᱩᱵᱤ ᱟᱠᱟᱨ ᱛᱮ